ᱤᱧ ᱥᱟᱱᱛᱷᱟᱞᱤ ᱨᱮᱭᱟᱜ ᱟᱹᱲᱟ ᱫᱚ ᱟᱹᱰᱤ ᱡᱳᱨᱜᱮᱧ ᱠᱩᱥᱤᱭᱟᱜᱼᱟ ᱪᱮᱫᱟᱜ ᱥᱮ ᱡᱚᱛᱚ ᱟᱹᱛᱩ ᱥᱮ ᱫᱤᱥᱚᱢ ᱫᱮᱥ ᱜᱩᱱᱮ ᱵᱷᱮᱥ ᱠᱚ ᱢᱮᱛᱟᱜ ᱞᱮᱠᱟ ᱡᱟᱦᱟᱸ ᱞᱮᱠᱟ ᱫᱤᱥᱚᱢ ᱚᱱᱠᱟᱜᱮ ᱚᱱᱛᱮᱱᱟᱜ ᱨᱚᱲᱼᱨᱚᱯᱚᱲ ᱟᱞᱮ ᱡᱮᱢᱚᱱ ᱱᱚᱛᱮᱞᱮ ᱢᱮᱛᱟᱜᱼᱟ ᱩᱢ ᱮᱱᱟᱢ ᱥᱮ ᱵᱟᱝ ᱟᱨ ᱵᱮᱝᱜᱚᱞ ᱥᱮᱫ ᱠᱚ ᱢᱮᱛᱟᱜᱼᱟ ᱛᱩᱯᱩᱱ ᱮᱱᱟᱢ ᱥᱮ ᱵᱟᱝ ᱚᱱᱠᱟᱜᱮ ᱟᱹᱰᱤ ᱨᱚᱠᱚᱢ ᱚᱱᱠᱟ ᱢᱮᱱᱟᱜᱼᱟ ᱚᱠᱚᱭᱪᱚᱭ ᱢᱮᱱᱟ ᱰᱟᱵᱽᱨᱟᱹᱣᱮᱱᱟᱢ ᱟᱞᱮ ᱫᱚ ᱩᱢᱱᱟᱞᱮ ᱱᱚᱝᱠᱟ ᱟᱹᱰᱤ ᱡᱳᱨᱮᱧ ᱠᱩᱥᱤᱟᱜᱼᱟ ᱱᱚᱣᱟ ᱠᱚᱜᱮ ᱦᱤᱸᱥ ᱠᱟᱱᱟ ᱱᱚᱣᱟ ᱫᱚ ᱱᱟᱜ ᱡᱮᱢᱚᱱ ᱠᱤ ᱟᱹᱲᱟᱹ ᱨᱮᱱᱟᱜ ᱦᱤᱸᱥ ᱦᱩᱭᱱᱟ ᱟᱨ ᱠᱩᱥᱤ ᱢᱩᱫ ᱨᱮᱫᱚ ᱤᱧ ᱟᱹᱰᱤ ᱡᱳᱨᱤᱧ ᱠᱩᱥᱤᱭᱟᱜᱼᱟ ᱡᱮᱢᱚᱱ ᱠᱤ ᱵᱮᱝᱜᱚᱞ ᱥᱮᱫ ᱠᱚ ᱢᱮᱛᱟᱜᱼᱟ ᱞᱮᱵᱮᱫᱟᱢ ᱟᱨ ᱟᱞᱮ ᱥᱮᱫ ᱫᱚ ᱞᱮᱵᱮᱫᱟᱢ ᱫᱚ ᱱᱚᱣᱟ ᱠᱚ ᱢᱮᱛᱟᱜᱼᱟ ᱡᱟᱦᱟᱸᱭ ᱡᱩᱫᱤ ᱵᱟᱫᱟᱢᱮ ᱦᱟᱛᱟᱣᱮᱜᱼᱟ ᱵᱟᱝᱞᱟᱛᱮ ᱱᱟᱦᱟᱜ ᱚᱱᱠᱟ ᱠᱚ ᱢᱮᱛᱟ ᱠᱚᱣᱟ ᱡᱮ ᱞᱮ ᱵᱟᱫᱟᱢ ᱮᱱᱠᱷᱟᱱ ᱟᱫᱚ ᱚᱱᱟᱜᱮ ᱤᱧᱫᱚ ᱚᱱᱟᱛᱮ ᱚᱱᱟᱛᱮᱧ ᱟᱸᱡᱚᱢᱟᱥᱮ ᱟᱹᱰᱤᱡᱳᱨ ᱞᱟᱸᱫᱟ ᱦᱚᱸ ᱥᱟᱱᱟᱹᱧᱟ ᱟᱨ ᱟᱹᱰᱤᱡᱳᱨ ᱠᱩᱥᱤ ᱦᱚᱸᱧ ᱵᱩᱡᱷᱟᱹᱣᱟ ᱟᱨ ᱥᱟᱱᱛᱷᱟᱞᱤ ᱨᱮᱭᱟᱜ ᱨᱚᱯᱚᱲ ᱢᱚᱫᱽᱫᱷᱮ ᱛᱮᱫᱚ ᱤᱧ ᱜᱚᱨᱚᱵ ᱱᱤᱭᱟᱹᱧ ᱵᱩᱡᱷᱟᱹᱣᱟ ᱡᱮ ᱡᱟᱦᱟᱸ ᱨᱮᱜᱮ ᱟᱵᱚ ᱨᱚᱲ ᱵᱚᱱ ᱫᱟᱲᱮᱭᱟᱜᱼᱟ ᱱᱤᱡᱮᱨᱟᱜ ᱟᱭᱳᱭᱟᱜ ᱟᱹᱲᱟ ᱠᱟᱱᱟ ᱱᱚᱣᱟ ᱫᱚ ᱥᱮᱫᱟᱭ ᱠᱷᱚᱱᱟᱜ ᱵᱚᱱ ᱨᱚᱲ ᱟᱹᱜᱩ ᱠᱟᱜᱼᱟ ᱥᱟᱱᱛᱷᱟᱞᱤ ᱨᱚᱲ ᱟᱨ ᱡᱚᱛᱚ ᱦᱚᱲ ᱵᱟᱠᱚ ᱪᱮᱫ ᱠᱮᱭᱟ ᱩᱱᱟᱹᱜ ᱞᱚᱜᱚᱱ ᱟᱵᱚᱣᱟᱜ ᱨᱚᱲ ᱫᱚ ᱢᱮᱱᱠᱷᱟᱱ ᱟᱥᱟᱱ ᱫᱚ ᱟᱥᱟᱱ ᱜᱮᱭᱟ ᱨᱟᱣᱟᱞ ᱜᱮᱭᱟ ᱪᱮᱫ ᱞᱮᱱᱠᱷᱟᱱ ᱫᱚ ᱢᱮᱱᱠᱷᱟᱱ ᱦᱚᱲ ᱵᱟᱠᱚ ᱨᱚᱲ ᱫᱟᱲᱮᱭᱟᱜᱼᱟ ᱢᱮᱱᱠᱷᱟᱱ ᱟᱵᱚ ᱥᱟᱱᱛᱟᱲ ᱪᱮᱫ ᱵᱚᱱ ᱜᱚᱨᱚᱵ ᱫᱟᱮᱭᱟᱜᱼᱟ ᱱᱚᱣᱟ ᱟᱵᱚ ᱫᱚ ᱡᱟᱦᱟᱱ ᱨᱚᱲᱜᱮ ᱟᱹᱰᱤ ᱞᱚᱜᱚᱱ ᱵᱚᱱ ᱥᱮᱬᱟ ᱠᱮᱭᱟ ᱪᱮᱫᱟᱜ ᱦᱤᱱᱫᱤ ᱦᱚᱵᱚᱱ ᱫᱟᱲᱮᱭᱟᱜ ᱜᱮᱭᱟ ᱵᱟᱝᱞᱟ ᱦᱚᱵᱚᱱ ᱫᱟᱲᱮᱭᱟᱜᱼ ᱜᱮᱭᱟ ᱤᱝᱞᱤᱥ ᱦᱚᱵᱚᱱ ᱫᱟᱲᱮᱭᱟᱜ ᱜᱮᱭᱟ ᱢᱮᱱᱠᱷᱟᱱ ᱥᱟᱱᱛᱷᱟᱞᱤ ᱨᱚᱲ ᱩᱱᱟᱹᱜ ᱞᱚᱜᱚᱱ ᱦᱚᱲ ᱵᱟᱠᱚ ᱪᱮᱫ ᱫᱟᱲᱮᱭᱟᱜᱼᱟ ᱱᱤᱛᱚᱜ ᱡᱩᱫᱤ ᱟᱢ ᱡᱟᱦᱟᱸᱭᱮᱢ ᱠᱩᱞᱤᱭᱮᱭᱟ ᱤᱭᱟᱛᱚ ᱵᱮᱝᱠ ᱨᱮᱜᱮ ᱥᱮᱱ ᱠᱟᱛᱮᱫ ᱡᱩᱫᱤᱢ ᱢᱮᱛᱟᱭᱟ ᱤᱧᱟᱹᱜ ᱛᱤᱱᱟᱹᱜ ᱯᱩᱭᱥᱟᱹ ᱛᱤᱱᱟᱹᱜ ᱦᱮᱡ ᱟᱠᱟᱱᱟ ᱵᱟᱭ ᱵᱩᱡᱷᱟᱹᱣ ᱠᱮᱭᱟ ᱦᱤᱱᱫᱤ ᱛᱮᱢ ᱢᱮᱛᱟᱭᱟ ᱮᱱᱠᱷᱟᱱ ᱫᱚᱭ ᱵᱩᱡᱷᱟᱹᱣᱟ ᱪᱮᱫᱟᱜ ᱥᱮ ᱟᱡ ᱥᱟᱱᱛᱷᱟᱞᱤ ᱨᱮᱱᱟᱜ ᱛᱤᱥᱦᱚᱸ ᱵᱟᱭ ᱠᱳᱥᱤᱥ ᱟᱠᱟᱜᱼᱟ ᱥᱮ ᱤᱧᱦᱚᱧ ᱪᱮᱫᱚᱜᱼᱟ ᱢᱮᱱᱛᱮᱫ ᱠᱟᱛᱮᱫ ᱵᱟᱭ ᱪᱮᱥᱴᱟ ᱟᱠᱟᱜᱼᱟ ᱟᱨ ᱟᱵᱚ ᱫᱚᱵᱚᱱ ᱪᱮᱥᱴᱟ ᱟᱠᱟᱜᱼᱟ ᱚᱱᱠᱟ ᱠᱟᱛᱮᱫ ᱵᱚᱱ ᱪᱮᱫ ᱟᱠᱟᱱᱟ ᱚᱱᱟ ᱞᱟᱹᱜᱤᱫ ᱡᱟᱦᱟᱸ ᱞᱮᱠᱟ ᱟᱵᱚ ᱦᱤᱱᱫᱤ ᱤᱝᱞᱤᱥ ᱵᱚᱱ ᱪᱮᱫᱚᱜ ᱠᱟᱠᱟ ᱚᱱᱠᱟᱜᱮ ᱥᱟᱱᱛᱷᱟᱞᱤ ᱦᱚᱸ ᱠᱚ ᱪᱮᱫᱚᱜᱢᱟ ᱡᱮᱢᱚᱱ ᱟᱵᱚ ᱱᱤᱭᱟᱹ ᱵᱚᱱ ᱨᱤᱠᱟᱹᱭᱟ ᱡᱮ ᱡᱚᱛᱚ ᱤᱥᱠᱩᱞ ᱨᱮᱜᱮ ᱥᱟᱱᱛᱷᱟᱞᱤ ᱦᱚᱠᱚ ᱪᱮᱫ ᱠᱚᱢᱟ ᱜᱮ ᱟᱨ ᱚᱱᱟ ᱥᱟᱛᱷᱟᱞᱤ ᱦᱚᱸ ᱟᱵᱚ ᱜᱮᱵᱚᱱ ᱪᱮᱫ ᱠᱚᱢᱟ ᱡᱮᱢᱚᱱ ᱡᱟᱦᱟᱸᱭ ᱠᱚᱵᱚᱱ ᱵᱟᱲᱟᱭᱟ ᱟᱵᱚ ᱯᱟᱹᱴᱦᱩᱣᱟᱹ ᱠᱚ ᱥᱮ ᱟᱵᱚ ᱨᱮᱱ ᱯᱮᱲᱟ ᱠᱚ ᱯᱩᱨᱵᱷᱩ ᱠᱚ ᱵᱚᱭᱦᱟ ᱠᱚ ᱢᱤᱥᱤ ᱠᱚ ᱫᱟᱫᱟ ᱠᱚ ᱟᱭᱳ ᱠᱚ ᱵᱟᱵᱟ ᱠᱚ ᱵᱚᱱ ᱪᱮᱫ ᱟᱠᱚᱢᱟ ᱚᱞ ᱪᱤᱠᱤ ᱦᱚᱵᱚᱱ ᱪᱮᱫ ᱟᱠᱚᱢᱟ ᱛᱟᱹᱠᱤ ᱚᱱᱟ ᱦᱚᱠᱚ ᱵᱩᱡᱷᱟᱹᱣ ᱫᱟᱲᱮᱭᱟᱜ ᱢᱟ ᱚᱠᱟ ᱫᱚ ᱛᱤᱱᱟᱹᱜ ᱠᱚ ᱢᱮᱛᱟᱜᱼᱟ ᱚᱠᱟ ᱫᱚ ᱪᱮᱫ ᱠᱚ ᱢᱮᱛᱟᱜᱼᱟ ᱡᱮᱢᱚᱱ ᱟᱵᱚᱦᱚᱸ ᱦᱮᱛᱚ ᱥᱚᱢᱵᱟᱨ ᱢᱚᱝᱜᱚᱞ ᱵᱟᱨ ᱚᱱᱠᱟ ᱦᱤᱥᱟᱹᱵ ᱵᱚᱱ ᱟᱵᱚᱵᱚᱱ ᱞᱮᱠᱷᱟᱭᱟ ᱢᱮᱱᱠᱷᱟᱱ ᱚᱛᱮ ᱵᱟᱞᱮ ᱚᱱᱠᱟ ᱠᱟᱛᱮᱫ ᱟᱵᱚ ᱫᱚᱵᱚᱱ ᱞᱮᱠᱷᱟᱭᱢᱟ ᱡᱮᱢᱚᱱ ᱤᱱᱟᱹ ᱫᱚᱵᱚᱱ ᱴᱷᱤᱠᱟᱹ ᱫᱟᱲᱮᱭᱟᱜᱼᱟ ᱡᱮᱢᱚᱱ ᱟᱵᱚ ᱫᱚᱵᱚᱱ ᱥᱟᱱᱛᱟᱲ ᱠᱟᱱᱟ ᱢᱮᱱᱛᱮᱫ ᱟᱨ ᱦᱚᱲ ᱦᱚᱠᱚ ᱴᱷᱤᱠᱟᱹ ᱫᱟᱲᱮᱭᱟ ᱵᱚᱱᱟ ᱟᱵᱚᱸᱦᱚᱸ ᱥᱚᱢᱵᱟᱨ ᱟᱨ ᱥᱚᱢᱵᱟᱨ ᱢᱚᱝᱜᱚᱞᱵᱟᱨ ᱢᱟ ᱚᱱᱟᱢᱟ ᱦᱤᱱᱫᱤᱛᱮ ᱦᱩᱭᱱᱟ ᱟᱨ ᱡᱟᱹᱱᱩᱣᱟᱹᱨᱤ ᱯᱷᱮᱵᱽᱨᱩᱣᱟᱨᱤ ᱚᱱᱠᱟ ᱵᱚᱱ ᱞᱟᱹᱭᱟ ᱚᱱᱠᱟᱦᱚᱸ ᱵᱟᱝ ᱞᱟᱹᱭ ᱞᱟᱹᱠᱛᱤ ᱥᱟᱞ ᱨᱮᱱᱟᱜ ᱟᱵᱚ ᱫᱚ ᱱᱚᱝᱠᱟ ᱞᱟᱹᱭ ᱞᱟᱹᱠᱛᱤ ᱪᱮᱫᱟᱜ ᱥᱮ ᱟᱵᱚ ᱫᱚ ᱥᱟᱱᱛᱟᱲ ᱠᱟᱱᱟ ᱵᱚᱱ ᱟᱨ ᱥᱟᱱᱛᱟᱲ ᱫᱚ ᱱᱚᱝᱠᱟ ᱞᱟᱹᱭ ᱞᱟᱹᱠᱛᱤ ᱢᱟᱜᱽ ᱯᱷᱟᱹᱜᱩᱱ ᱚᱱᱠᱟ ᱠᱟᱛᱮᱫ ᱵᱚᱱ ᱞᱟᱹᱭ ᱤᱫᱤᱢᱟ ᱡᱮᱢᱚᱱ ᱟᱵᱚ ᱪᱮᱫᱠᱟ ᱠᱚ ᱞᱟᱹᱭᱟ ᱚᱱᱠᱟ ᱢᱮᱱᱠᱦᱟᱱ ᱟᱵᱚ ᱫᱚ ᱦᱟᱱᱟ ᱜᱮᱵᱚᱱ ᱯᱟᱸᱡᱟᱭᱮᱜᱼᱟ ᱢᱮᱱᱠᱷᱟᱱ ᱟᱵᱚ ᱫᱚ ᱟᱵᱚᱣᱟ ᱥᱟᱱᱛᱟᱲ ᱜᱮᱵᱚᱱ ᱯᱟᱸᱡᱟᱭᱢᱟ ᱡᱮᱢᱚᱱ ᱟᱨ ᱚᱱᱟ ᱠᱷᱟᱹᱛᱤᱨ ᱤᱧ ᱫᱚ ᱟᱹᱰᱤ ᱜᱚᱨᱚᱵ ᱤᱧ ᱵᱩᱡᱷᱟᱹᱣᱟ ᱪᱮᱫᱟᱜ ᱥᱮ ᱟᱵᱚ ᱥᱟᱱᱛᱟᱲ ᱫᱚ ᱡᱚᱛᱚᱣᱟᱜ ᱜᱮᱵᱚᱱ ᱪᱮᱥᱴᱟ ᱞᱮᱠᱷᱟᱱ ᱫᱚᱵᱚᱱ ᱫᱟᱲᱮᱭᱟᱜ ᱜᱮᱭᱟ ᱠᱩᱨᱩᱢᱩᱴᱩ ᱵᱚᱱ ᱪᱷᱩᱴᱟᱹᱣ ᱠᱚᱜᱼᱟ ᱡᱟᱦᱟᱸ ᱡᱩᱫᱤ ᱪᱮᱫᱚᱜ ᱨᱮᱱᱟᱜ ᱛᱟᱦᱮᱱ ᱠᱷᱟᱱ ᱟᱨ ᱚᱱᱠᱟ ᱛᱮᱜᱮ ᱟᱵᱚ ᱫᱚᱵᱚᱱ ᱵᱟᱲᱟᱭ ᱜᱮᱭᱟ ᱱᱚᱣᱟ ᱠᱚᱜᱮ ᱦᱩᱭᱩᱜ ᱠᱟᱱᱟ ᱟᱹᱲᱟᱹ ᱨᱮᱱᱟᱜ ᱟᱹᱭᱟᱹᱛ ᱫᱚ ᱟᱨ ᱱᱤᱭᱟᱹ ᱜᱮ ᱦᱤᱸᱥ ᱠᱟᱱᱟ ᱟᱨ ᱪᱮᱫ ᱪᱮᱫᱟᱜ ᱚᱱᱟ ᱦᱚᱸᱧ ᱞᱟᱹᱭ ᱟᱫ ᱯᱮᱭᱟ ᱡᱮ ᱪᱮᱫᱞᱮᱠᱟ ᱠᱟᱛᱮᱫ ᱪᱮᱫ ᱦᱤᱸᱥ ᱫᱚ ᱚᱠᱟ ᱞᱮᱠᱟ ᱠᱚ ᱢᱮᱛᱟᱜᱼᱟ ᱦᱤᱸᱥ ᱫᱚ ᱡᱮᱢᱚᱱ ᱚᱱᱮ ᱟᱞᱮᱥᱮᱫ ᱫᱚ ᱱᱚᱝᱠᱟ ᱠᱚ ᱢᱮᱛᱟᱜᱼᱟ ᱚᱠᱟ ᱥᱮ ᱪᱚᱝ ᱚᱠᱟ ᱞᱮᱠᱟ ᱠᱚ ᱢᱮᱛᱟᱜᱼᱟ ᱚᱱᱟᱜᱮ ᱦᱩᱭᱩᱜ ᱠᱟᱱᱟ ᱚᱠᱚᱭ ᱪᱚᱠᱚ ᱞᱟᱹᱭᱟ ᱟᱞᱮ ᱫᱚ ᱚᱱᱟ ᱫᱚᱞᱮ ᱞᱟᱭᱟ ᱫᱚᱛᱚᱞᱮ ᱞᱟᱹᱭᱟ ᱡᱟᱦᱟᱸ ᱦᱚᱨᱚᱜ ᱫᱚᱛᱚ ᱟᱨ ᱚᱠᱚᱭ ᱠᱚᱪᱚ ᱠᱚ ᱞᱟᱹᱭᱟ ᱡᱟᱢᱟ ᱚᱠᱚᱭ ᱠᱚᱪᱚ ᱠᱚ ᱞᱟᱹᱭᱟ ᱚᱱᱠᱟᱜᱮ ᱱᱟᱦᱟᱜ ᱟᱹᱰᱤ ᱠᱤᱪᱷᱩ ᱚᱱᱠᱟ ᱢᱮᱱᱟᱜᱼᱟ ᱤᱧᱫᱚ ᱜᱚᱴᱟ ᱯᱟᱲᱟ ᱨᱮᱱᱟᱜ ᱨᱚᱲ ᱫᱚ ᱱᱟᱦᱟᱜ ᱩᱱᱟᱹᱜ ᱵᱷᱟᱹᱜᱤ ᱵᱟᱹᱧ ᱵᱟᱲᱟᱭᱟ ᱢᱮᱱᱠᱦᱟᱱ ᱡᱟᱦᱟᱸ ᱛᱤᱱᱟᱹᱜ ᱤᱧ ᱵᱟᱲᱟᱭᱟ ᱚᱱᱟᱧ ᱞᱟᱹᱭ ᱠᱮᱜᱼᱟ ᱟᱨ ᱱᱤᱭᱟᱹᱜᱮ ᱦᱩᱭᱩᱜ ᱠᱟᱱᱟ ᱤᱧᱟᱹᱜ ᱜᱚᱨᱚᱵᱽ ᱠᱟᱛᱷᱟ ᱫᱚ ᱡᱮ ᱥᱟᱱᱛᱷᱟᱞᱤ ᱨᱚᱲ ᱟᱹᱰᱤ ᱡᱳᱨ ᱜᱮᱧ ᱠᱩᱥᱤᱭᱟᱜᱼᱟ ᱟᱨ ᱤᱧᱫᱚ ᱡᱟᱦᱟᱸᱨᱮ ᱡᱩᱫᱤ ᱢᱚᱠᱟᱧ ᱧᱟᱢ ᱟᱥᱮ ᱤᱧ ᱫᱚ ᱥᱛᱟᱲ ᱛᱮᱜᱮᱧ ᱨᱚᱲᱟ ᱤᱧ ᱫᱚ ᱡᱟᱦᱟᱸ ᱛᱤᱥ ᱠᱚᱨᱮᱜ ᱤᱥᱯᱤᱡ ᱠᱚ ᱠᱚ ᱮᱢ ᱦᱚᱪᱚᱧᱟ ᱤᱥᱠᱩᱞ ᱨᱮ ᱮᱱᱠᱷᱟᱱ ᱤᱧᱫᱚ ᱥᱟᱱᱛᱟᱲ ᱛᱮᱜᱮᱧ ᱨᱚᱲᱟ ᱟᱨᱤᱧ ᱨᱚᱲ ᱜᱮᱭᱟ ᱤᱧᱟᱹᱜ ᱪᱮᱫᱟᱜ ᱥᱮ ᱫᱚᱢᱮ ᱥᱚᱠᱛᱤᱧ ᱢᱮᱱᱟᱜᱼᱟ ᱡᱮ ᱥᱟᱱᱛᱟᱲ ᱦᱚᱸ ᱢᱟᱲᱟᱝ ᱥᱮᱫ ᱵᱚᱱ ᱨᱚᱲ ᱤᱫᱤᱢᱟ ᱱᱚᱝᱠᱟᱜᱮ ᱦᱤᱱᱫᱤ ᱤᱝᱞᱤᱥᱢᱟ ᱜᱚᱴᱟ ᱜᱮᱠᱚ ᱨᱚᱯᱚᱲ ᱠᱟᱱᱟ ᱢᱮᱱᱠᱷᱟᱱ ᱥᱟᱱᱛᱟᱲ ᱫᱚ ᱚᱠᱟ ᱨᱮᱦᱚᱸ ᱵᱟᱠᱚ ᱨᱚᱲᱮᱜᱼᱟ ᱚᱱᱟ ᱠᱷᱟᱹᱛᱤᱨ ᱥᱟᱱᱲᱟᱤᱧ ᱨᱚᱲᱟ ᱤᱧ ᱫᱚ ᱟᱨ ᱟᱹᱰᱤ ᱜᱚᱨᱚᱵᱤᱧ ᱵᱩᱡᱷᱟᱹᱣᱟ